ᱱᱚᱣᱟ ᱵᱷᱟᱨᱚᱛ ᱢᱚᱫᱽᱫᱷᱮ ᱨᱮ ᱯᱚᱱᱚᱛ ᱢᱚᱫᱽᱫᱷᱮ ᱨᱮ ᱤᱧ ᱫᱚ ᱠᱳᱞᱠᱟᱛᱟ ᱪᱟᱞᱟᱜ ᱥᱟᱹᱱᱟᱹᱧᱟ ᱠᱟᱨᱚᱱ ᱫᱚ ᱦᱩᱭᱩᱜ ᱠᱟᱱᱟ ᱚᱸᱰᱮ ᱪᱮᱫ ᱪᱮᱫ ᱠᱚ ᱢᱮᱱᱟᱜᱼᱟ ᱵᱟᱹᱱᱩᱜᱼᱟ ᱥᱮᱪᱮᱫ ᱠᱟᱱ ᱧᱮᱞ ᱨᱮᱱᱟᱜ ᱡᱟᱭᱜᱟ ᱢᱮᱱᱟᱜ ᱚᱱᱟ ᱠᱷᱟᱹᱛᱤᱨ ᱛᱮ ᱤᱧ ᱫᱚ ᱪᱟᱞᱟᱜ ᱥᱟᱹᱱᱟᱹᱧᱟ